ᱫᱟᱨᱮ ᱵᱟᱜᱽᱣᱟᱱ ᱫᱚ ᱟᱹᱰᱤ ᱡᱤᱭᱟᱹᱲᱟᱱᱟᱜ ᱡᱟᱭᱜᱟ ᱠᱟᱱ ᱜᱮᱭᱟ ᱤᱧᱫᱚ ᱢᱩᱞᱚᱛᱚ ᱩᱞ ᱫᱟᱨᱮᱧ ᱨᱚᱦᱚᱭ ᱠᱟᱫᱟ ᱟᱫᱚ ᱩᱞ ᱫᱟᱨᱮ ᱡᱮ ᱡᱟᱦᱟᱸ ᱵᱟᱜᱟᱱ ᱢᱮᱱᱟᱜ ᱛᱤᱧᱟᱹ ᱥᱮ ᱵᱟᱜᱟᱱ ᱡᱮ ᱮᱛᱚ ᱥᱩᱱᱫᱚᱨᱡᱚ ᱮᱛᱚ ᱵᱷᱟᱹᱜᱤ ᱟᱨ ᱱᱚᱝᱠᱟᱜᱮ ᱟᱭᱢᱟ ᱦᱚᱲ ᱫᱟᱨᱮ ᱠᱚ ᱨᱚᱦᱚᱭ ᱠᱟᱫᱟ ᱠᱚ ᱡᱚ ᱫᱟᱨᱮ ᱩᱞ ᱫᱟᱨᱮ ᱵᱤᱥᱮᱥ ᱠᱟᱭᱛᱮ ᱛᱳ ᱩᱞ ᱫᱟᱨᱮ ᱵᱩᱴᱟᱹᱨᱮ ᱪᱟᱞᱟᱣ ᱠᱟᱛᱮᱫ ᱡᱮ ᱫᱩᱲᱩᱵ ᱡᱤᱨᱟᱹᱣ ᱟᱨ ᱱᱩᱱᱟᱹᱜ ᱢᱚᱡᱽ ᱡᱩᱰᱟᱹᱥᱤ ᱥᱮ ᱪᱮᱬᱮ ᱪᱤᱯᱨᱩᱫ ᱠᱚᱦᱚᱸ ᱠᱚ ᱟᱥᱚᱜᱼᱟ ᱫᱟᱨᱮ ᱨᱮ ᱟᱵ ᱠᱟᱛᱮᱫ ᱠᱚ ᱨᱟᱜᱽ ᱟᱠᱚ ᱠᱩᱦᱩ ᱠᱩᱦᱩ ᱯᱚᱛᱟᱢ ᱠᱚ ᱥᱮ ᱟᱨ ᱡᱟᱦᱟᱱ ᱮᱢᱟᱱ ᱪᱮᱬᱮ ᱠᱚᱦᱚᱸ ᱚᱱᱟ ᱫᱟᱨᱮ ᱨᱮ ᱵᱷᱚᱨᱥᱟ ᱥᱮ ᱟᱯᱱᱟᱨ ᱦᱚᱸ ᱫᱟᱨᱮ ᱨᱮ ᱡᱩᱰᱟᱹᱥᱤ ᱚᱱᱟ ᱵᱩᱴᱟᱹᱨᱮ ᱫᱩᱲᱩᱵ ᱠᱟᱛᱮᱫ ᱡᱮ ᱟᱹᱭᱠᱟᱹᱜᱼᱟ ᱱᱚᱝᱠᱟ ᱫᱟᱨᱮ ᱨᱮᱭᱟᱜ ᱡᱮ ᱦᱚᱭ ᱦᱤᱸᱥᱤᱫ ᱡᱮ ᱥᱚ ᱦᱮᱸ ᱢᱟᱱᱮ ᱟᱯᱱᱟᱨᱟᱜ ᱟᱛᱛᱟᱭ ᱥᱟᱱᱛᱤᱭᱟ ᱥᱮ ᱟᱯᱱᱟᱨ ᱜᱮ ᱚᱸᱰᱮ ᱩᱱᱟᱹᱜ ᱢᱚᱡᱽ ᱟᱹᱭᱠᱟᱹᱜᱼᱟ ᱫᱟᱨᱮ ᱵᱟᱜᱽᱣᱟᱱ ᱥᱮ ᱫᱟᱨᱮ ᱨᱚᱦᱚᱭ ᱫᱚ ᱮᱠᱟᱱᱛᱚ ᱡᱟᱹᱨᱩᱲ ᱱᱚᱝᱠᱟᱱ ᱡᱚ ᱫᱟᱨᱮ ᱠᱚ ᱛᱟᱦᱮᱱ ᱡᱮ ᱡᱚ ᱦᱚᱸᱢ ᱧᱟᱢ ᱜᱮᱭᱟ ᱟᱨ ᱚᱸᱰᱮ ᱩᱢᱩᱞ ᱦᱚᱸᱢ ᱧᱟᱢ ᱜᱮᱭᱟ ᱡᱩᱰᱟᱹᱥᱤ ᱦᱚᱸᱢ ᱧᱟᱢ ᱜᱮᱭᱟ ᱡᱚᱛᱚ ᱠᱤᱪᱷᱩ ᱜᱮᱢ ᱧᱟᱢᱼᱟ ᱵᱚᱞᱮ ᱚᱱᱟ ᱤᱭᱟᱹᱛᱮ ᱟᱞᱮ ᱫᱚ ᱱᱚᱰᱮ ᱢᱟᱞᱫᱟ ᱡᱮᱞᱟ ᱨᱮᱫᱚ ᱩᱞ ᱫᱟᱨᱮ ᱫᱚ ᱟᱹᱰᱤ ᱵᱤᱠᱠᱷᱟᱛᱚ ᱮᱵᱚᱝ ᱩᱞ ᱫᱟᱨᱮ ᱵᱩᱴᱟᱹ ᱨᱮ ᱫᱩᱲᱩᱵ ᱠᱟᱛᱮᱫ ᱡᱩᱰᱟᱹᱥᱤ ᱫᱚ ᱟᱹᱰᱤ ᱡᱩᱰᱟᱹᱥᱤ ᱜᱮ ᱟᱹᱭᱠᱟᱹᱜᱼᱟ ᱟᱨ ᱚᱱᱟ ᱩᱞ ᱦᱚᱸ ᱱᱚᱛᱮ ᱡᱚ ᱦᱚᱸ ᱧᱟᱢᱚᱜᱚᱜᱼᱟ ᱱᱚᱛᱮ ᱩᱢᱩᱞ ᱦᱚᱸ ᱧᱟᱢᱚᱜᱼᱟ ᱱᱚᱛᱮ ᱢᱟᱱᱮ ᱢᱟᱱᱮ ᱥᱚᱵ ᱨᱚᱠᱚᱢᱟᱝ ᱚᱸᱰᱮ ᱢᱟᱱᱮ ᱡᱤᱨᱟᱹᱣ ᱠᱟᱛᱮᱫ ᱟᱹᱰᱤ ᱢᱚᱜᱚᱱ ᱟᱹᱰᱤ ᱢᱚᱡᱽ ᱮᱵᱚᱝ ᱥᱚᱢᱚᱥᱛᱚ ᱡᱤᱵᱽᱼᱡᱤᱭᱟᱹᱞᱤ ᱠᱚ ᱚᱱᱟ ᱫᱟᱨᱮ ᱨᱮ ᱵᱷᱚᱨᱥᱟ ᱟᱨ ᱢᱟᱱᱣᱟ ᱢᱟ ᱤᱧ ᱢᱟ ᱦᱮᱸ ᱜᱮ ᱥᱮ ᱥᱟᱱᱟᱢ ᱦᱚᱲᱜᱮ ᱟᱹᱰᱤ ᱡᱩᱰᱟᱹᱥᱤ ᱚᱨᱛᱷᱟᱛ ᱫᱟᱨᱮ ᱫᱚ ᱮᱠᱟᱱᱛᱚ ᱨᱚᱦᱚᱭ ᱫᱚᱨᱠᱟᱨ ᱟᱨ ᱥᱚᱵ ᱠᱤᱪᱷᱩ ᱚᱱᱟ ᱫᱚ ᱯᱨᱳᱭᱳᱡᱚᱱ ᱚᱱᱟ ᱫᱚ ᱮᱠᱟᱱᱛᱚ ᱫᱚᱨᱠᱟᱨ